ᱱᱚᱣᱟ ᱤᱧᱟᱹᱜ ᱚᱞ ᱵᱤᱞ ᱛᱟᱞᱟᱛᱮ ᱟᱭᱢᱟ ᱞᱮᱠᱟᱱ ᱟᱥᱟ ᱢᱮᱱᱟᱜ ᱛᱤᱧᱟ ᱪᱮᱫᱟᱜ ᱥᱮ ᱱᱚᱣᱟ ᱚᱞᱨᱮ ᱚᱞ ᱛᱟᱸᱦᱮᱱ ᱠᱷᱟᱱ ᱡᱚᱛᱚ ᱦᱚᱲᱠᱚ ᱯᱟᱲᱦᱟᱣ ᱫᱟᱲᱮᱭᱟᱜ ᱡᱮᱢᱚᱱ ᱪᱟᱥ ᱵᱟᱥ ᱨᱮᱭᱟᱜ ᱚᱱᱚᱬᱦᱮᱸ ᱥᱮᱨᱮᱧ ᱠᱟᱹᱦᱱᱤ ᱠᱩᱫᱩᱢ ᱱᱚᱣᱟ ᱠᱚ ᱛᱟᱸᱦᱮ ᱞᱮᱱᱠᱷᱟᱱ ᱟᱨ ᱦᱚᱸᱠᱚ ᱯᱟᱲᱦᱟᱣ ᱫᱟᱲᱮᱭᱟᱜᱼᱟ ᱟᱨ ᱯᱟᱲᱦᱟᱣ ᱠᱟᱛᱮᱜ ᱠᱚ ᱵᱩᱡᱷᱟᱹᱣ ᱫᱟᱲᱮᱭᱟᱜᱼᱟ ᱪᱮᱫᱟᱜ ᱥᱮ ᱱᱚᱣᱟ ᱚᱞ ᱤᱫᱤ ᱠᱟᱛᱮᱜ ᱫᱤᱥᱚᱢ ᱦᱚᱲ ᱴᱷᱮᱱ ᱯᱟᱥᱱᱟᱜᱼᱟ ᱟᱨ ᱠᱚ ᱵᱟᱰᱟᱭᱟ ᱟᱨᱠᱚ ᱧᱟᱢᱟ ᱡᱮᱢᱚᱱ ᱚᱱᱚᱬᱦᱮᱸ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱜᱟᱢ ᱢᱮᱱᱟᱜ ᱛᱟᱢᱟ ᱠᱩᱫᱩᱢ ᱢᱮᱱᱟᱜ ᱛᱟᱢᱟ ᱮᱢᱟᱱ ᱛᱮᱭᱟᱜ ᱡᱮᱢᱚᱱ ᱪᱟᱥᱵᱟᱥ ᱨᱮᱦᱚᱸ ᱚᱱᱠᱟᱜᱮ ᱚᱠᱟ ᱚᱠᱟ ᱚᱠᱛᱚᱨᱮ ᱪᱮᱫ ᱪᱮᱫ ᱪᱟᱥ ᱦᱩᱭᱩᱜᱼᱟ ᱪᱮᱫ ᱪᱮᱫ ᱵᱟᱝ ᱦᱩᱭᱩᱜᱼᱟ ᱚᱱᱟ ᱠᱚ ᱚᱞ ᱛᱟᱸᱦᱮᱱᱟ ᱚᱱᱟ ᱚᱞᱨᱮ ᱚᱱᱟ ᱚᱞ ᱤᱫᱤ ᱠᱟᱛᱮᱜ ᱤᱧ ᱟᱹᱰᱤ ᱱᱟᱯᱟᱭ ᱤᱧ ᱵᱩᱡᱷᱟᱹᱣᱟ ᱟᱨᱤᱧ ᱞᱟᱹᱭ ᱯᱟᱥᱱᱟᱣ ᱫᱟᱲᱮᱭᱟᱼᱟ ᱱᱤᱭᱟᱹ ᱜᱮᱛᱤᱧ ᱤᱧᱟᱹᱜ ᱚᱞ ᱨᱮᱭᱟᱜ ᱡᱚᱥ ᱫᱚ ᱛᱟᱸᱦᱮ ᱠᱟᱱᱟ